ᱦᱟᱹᱠᱩ ᱥᱟᱵ ᱚᱠᱛᱚ ᱨᱮ ᱠᱤᱪᱷᱩᱜᱟᱱ ᱠᱟᱭᱫᱟ ᱢᱮᱱᱟᱜᱼᱟ ᱟᱨ ᱚᱱᱟᱫᱚ ᱵᱮᱵᱚᱦᱟᱨ ᱛᱮᱜᱮ ᱦᱩᱭᱩᱜᱼᱟ ᱟᱨ ᱡᱮᱢᱚᱱ ᱡᱟᱞᱟᱢ ᱯᱟᱹᱥᱤ ᱟᱨ ᱴᱷᱮᱸᱜᱟ ᱡᱟᱦᱟᱸ ᱡᱷᱚᱲᱟᱣᱟᱜ ᱚᱱᱟᱛᱮ ᱡᱷᱚᱲᱟ ᱠᱟᱛᱮᱫ ᱢᱤᱫ ᱥᱮᱫ ᱮᱥᱮᱫ ᱦᱩᱭᱩᱜᱼᱟ ᱟᱨ ᱚᱱᱟ ᱠᱟᱭᱫᱟ ᱫᱚ ᱱᱤᱦᱟᱹᱛ ᱜᱮ ᱫᱚᱨᱠᱟᱨᱚᱜᱼᱟ ᱦᱟᱹᱠᱩ ᱥᱟᱵ ᱚᱠᱛᱚ ᱨᱮ ᱟᱨ ᱱᱚᱣᱟ ᱛᱟᱭᱚᱢ ᱛᱮ ᱦᱟᱹᱠᱩ ᱡᱩᱫᱤᱢ ᱥᱟᱵ ᱠᱚᱣᱟ ᱮᱱᱠᱷᱟᱱ ᱚᱱᱠᱟᱜᱮ ᱥᱟᱯᱲᱟᱜ ᱦᱚᱸ ᱦᱩᱭᱩᱜᱼᱟ ᱡᱮᱢᱚᱱ ᱚᱱᱟ ᱜᱟᱰᱟᱼᱢᱩᱰᱩ ᱧᱮᱞ ᱦᱩᱭᱩᱜᱼᱟ ᱚᱱᱠᱟ ᱞᱮᱠᱟ ᱛᱮᱜᱮ ᱟᱢᱟᱜ ᱦᱚᱨᱚᱜ ᱟᱢᱟᱜ ᱥᱟᱡᱟᱣ ᱥᱟᱯᱲᱟᱣ ᱛᱮᱭᱟᱨᱚᱜ ᱛᱮ ᱫᱚᱨᱠᱟᱨᱚᱜᱼᱟ ᱟᱨ ᱤᱧᱫᱚ ᱫᱤᱱᱟᱹᱢᱜᱮ ᱡᱟᱹᱥᱛᱤ ᱫᱚ ᱵᱟᱝ ᱨᱮᱦᱚᱸ ᱵᱟᱨᱯᱮ ᱜᱷᱚᱱᱴᱟ ᱫᱚ ᱥᱚᱢᱩᱫᱨᱚ ᱪᱮ ᱵᱟᱝ ᱱᱟᱹᱭᱨᱤᱧ ᱛᱟᱦᱮᱱᱟ